ᱤᱧᱟᱹᱜ ᱠᱩᱥᱤᱭᱟᱱ ᱤᱯᱤᱞ ᱫᱚᱭ ᱦᱩᱭᱩᱜ ᱠᱟᱱᱟ ᱵᱷᱩᱨᱠᱟᱹ ᱤᱯᱤᱞ ᱪᱮᱫᱟᱜ ᱥᱮ ᱩᱱᱤ ᱫᱚ ᱟᱹᱰᱤ ᱪᱮᱦᱨᱟᱭ ᱡᱩᱞᱩᱜᱼᱟ ᱟᱨ ᱥᱮᱨᱢᱟ ᱨᱮ ᱟᱭᱢᱟ ᱞᱮᱠᱟᱱ ᱤᱯᱤᱞ ᱠᱚ ᱨᱟᱠᱟᱵᱟ ᱡᱮᱢᱚᱱ ᱵᱩᱰᱷᱤ ᱯᱟᱨᱠᱚᱢ ᱟᱲᱟᱨ ᱤᱯᱤᱞ ᱵᱷᱩᱨᱠᱟᱹ ᱤᱯᱤᱞ ᱮᱢᱟᱱ ᱠᱚ ᱟᱨ ᱧᱤᱫᱟᱹ ᱥᱚᱢᱚᱭ ᱥᱮᱨᱢᱟ ᱨᱮ ᱤᱯᱤᱞ ᱨᱟᱠᱟᱵ ᱠᱟᱛᱮᱫ ᱟᱹᱰᱤ ᱢᱚᱡᱽ ᱥᱟᱡᱟᱣ ᱜᱮ ᱧᱮᱞᱚᱜᱼᱟ ᱡᱮᱢᱚᱱ ᱵᱟᱦᱟᱛᱮ ᱵᱟᱜᱟᱱ ᱥᱟᱡᱟᱣ ᱟᱠᱟᱜ ᱞᱮᱠᱟ ᱚᱱᱟᱛᱮ ᱤᱧᱫᱚ ᱟᱹᱭᱩᱵᱽ ᱥᱚᱢᱚᱭ ᱥᱮᱨᱢᱟ ᱥᱮᱱ ᱠᱚᱭᱚᱜ ᱫᱚ ᱟᱹᱰᱤ ᱜᱤᱧ ᱠᱩᱥᱤᱭᱟᱜᱼᱟ ᱪᱮᱫᱟᱜ ᱥᱮ ᱛᱚᱠᱷᱚᱱ ᱫᱚ ᱥᱮᱨᱢᱟ ᱫᱚ ᱤᱯᱤᱞᱛᱮ ᱥᱟᱡᱟᱣ ᱠᱚᱜᱼᱟ